ᱦᱮᱸ ᱱᱚᱣᱟ ᱫᱚ ᱛᱚ ᱟᱹᱰᱤ ᱵᱷᱮᱜᱟᱨ ᱜᱮᱭᱟ ᱱᱚᱣᱟ ᱱᱤᱛᱚᱜᱟᱜ ᱥᱟᱨ ᱠᱟᱛᱷᱟ ᱠᱷᱚᱡ ᱛᱟᱢ ᱥᱮ ᱥᱚᱨᱠᱟᱨᱤ ᱛᱟᱞᱢᱟ ᱪᱮᱱᱮᱞ ᱠᱷᱚᱡ ᱫᱚ ᱟᱹᱰᱤ ᱟᱞᱟᱜᱽ ᱜᱮ ᱱᱚᱣᱟ ᱫᱚ ᱡᱚᱛᱚ ᱦᱚᱲ ᱜᱮ ᱱᱚᱰᱮ ᱫᱚ ᱫᱟᱣ ᱵᱚᱱ ᱧᱟᱢ ᱫᱟᱲᱮᱭᱟᱜ ᱠᱟᱱᱟ ᱥᱟᱶᱛᱟ ᱟᱹᱨᱤ ᱪᱮᱱᱮᱞ ᱱᱤᱛᱚᱜ ᱟᱵᱚ ᱡᱚᱛᱚ ᱠᱚᱣᱟᱜ ᱜᱮ ᱦᱚᱠᱼᱟᱹᱭᱫᱟᱹᱨᱤ ᱢᱮᱱᱟᱜᱼᱟ ᱱᱚᱣᱟ ᱪᱟᱞᱟᱣ ᱟᱨ ᱱᱚᱣᱟ ᱪᱮᱱᱮᱞ ᱪᱟᱹᱞᱩ ᱞᱟᱹᱜᱤᱫ ᱛᱮ ᱟᱹᱰᱤ ᱥᱩᱵᱤᱫᱷᱟ ᱟᱹᱰᱤ ᱥᱩᱜᱩᱲ ᱛᱮ ᱡᱚᱛᱚ ᱦᱚᱲ ᱵᱚᱱ ᱪᱟᱹᱞᱩ ᱫᱟᱲᱮᱭᱟᱜᱼᱟ ᱪᱟᱞᱟᱣ ᱫᱟᱲᱮᱭᱟᱜᱼᱟ ᱱᱚᱣᱟ ᱠᱚ ᱤᱭᱟᱹ ᱪᱮᱫ ᱦᱚᱸ ᱚᱱᱠᱟ ᱫᱚ ᱤᱭᱟᱹᱜᱮ ᱵᱟᱹᱱᱩᱜᱼᱟ ᱦᱤᱫᱤᱡ ᱜᱮ ᱱᱚᱣᱟ ᱪᱟᱞᱟᱣ ᱞᱟᱹᱜᱤᱫ ᱛᱮᱫᱚ ᱡᱚᱛᱚ ᱦᱚᱲ ᱵᱚᱱ ᱫᱟᱲᱮᱜᱚᱜᱼᱟ ᱱᱚᱣᱟ ᱪᱟᱞᱟᱣ ᱜᱟᱱ ᱜᱮ ᱟᱨ ᱟᱹᱰᱤ ᱫᱮᱥ ᱫᱤᱥᱚᱢ ᱨᱮᱭᱟᱜ ᱟᱞᱜᱟ ᱛᱮ ᱠᱷᱚᱵᱚᱨ ᱠᱚ ᱯᱟᱥᱱᱟᱜ ᱠᱟᱱᱟ ᱯᱟᱥᱱᱟᱣ ᱫᱟᱲᱮᱭᱟᱜᱚᱜᱼᱟ ᱟᱹᱰᱤ ᱥᱩᱜᱩᱲ ᱥᱟᱺᱦᱤᱡ ᱛᱮ ᱫᱤᱥᱚᱢ ᱦᱚᱲ ᱦᱚᱸᱠᱚ ᱵᱟᱰᱟᱭ ᱦᱚᱪᱚ ᱫᱟᱲᱮᱭ ᱠᱚᱣᱟ ᱟᱨ ᱠᱚ ᱵᱟᱲᱟᱭ ᱫᱟᱲᱮᱭᱟᱜ ᱠᱟᱱᱟ ᱚᱱᱟ ᱞᱮᱠᱟᱛᱮ ᱱᱚᱣᱟ ᱠᱚᱫᱚ ᱮᱠᱟᱞ ᱜᱮ ᱡᱟᱹᱨᱩᱨ ᱜᱮᱭᱟ ᱟᱨ ᱡᱟᱹᱨᱩᱲᱟᱱᱟᱜ ᱠᱟᱱ ᱜᱮᱭᱟ ᱱᱚᱣᱟᱛᱮ ᱫᱮᱥ ᱫᱤᱥᱚᱢ ᱨᱮᱭᱟᱜ ᱟᱞᱜᱟ ᱛᱮ ᱵᱟᱰᱟᱭᱚᱜ ᱠᱟᱱᱟ ᱠᱷᱚᱡᱽ ᱠᱚ ᱠᱷᱚᱵᱚᱨ ᱠᱚ ᱚᱠᱟᱨᱮ ᱵᱩᱨᱩ ᱫᱷᱟᱥᱟᱣᱮᱱᱟ ᱚᱠᱟᱨᱮ ᱵᱩᱨᱩ ᱚᱠᱟᱨᱮ ᱴᱟᱣᱟᱨ ᱞᱚᱭᱮᱱᱟ ᱚᱠᱟᱨᱮ ᱩᱰᱟᱹᱜ ᱜᱟᱹᱰᱤ ᱧᱩᱨᱮᱱᱟ ᱱᱚᱝᱠᱟᱱ ᱞᱮᱠᱟᱱ ᱞᱮᱠᱟᱱ ᱠᱷᱚᱵᱚᱨ ᱦᱚᱸ